ᱦᱮᱞᱳ ᱦᱮᱸᱢᱟ ᱞᱟᱹᱭᱢᱮ ᱦᱮᱸᱢᱟ ᱞᱟᱹᱭᱢᱮ ᱦᱮᱸ ᱦᱮᱸ ᱦᱮᱸ ᱦᱮᱸ ᱟᱪᱷᱟ ᱟᱫᱚ ᱚᱱᱟ ᱠᱚᱸᱰᱦᱟ ᱫᱚ ᱥᱮ ᱵᱮᱸᱜᱟᱲ ᱦᱚᱸ ᱚᱱᱟᱫᱚ ᱪᱮᱫ ᱥᱤᱛᱩᱝ ᱠᱚᱸᱰᱦᱟ ᱥᱮ ᱵᱷᱟᱫᱚᱨ ᱠᱚᱸᱰᱦᱟ ᱠᱟᱱᱟ ᱟᱥᱚᱞᱮ ᱵᱮᱯᱟᱨ ᱦᱩᱭᱩᱜ ᱠᱟᱱᱟ ᱪᱮᱫ ᱱᱮᱛᱟᱨ ᱫᱚ ᱚᱱᱟ ᱡᱟᱦᱟᱸ ᱠᱚᱨᱮᱧ ᱨᱚᱦᱚᱭ ᱵᱟᱲᱟᱭᱟᱭᱮᱫ ᱠᱟᱱ ᱛᱟᱦᱮᱸᱫ ᱚᱱᱛᱮ ᱱᱮᱛᱟᱨ ᱜᱚᱴᱟᱜᱤ ᱦᱩᱲᱩᱠᱩ ᱨᱚᱦᱚᱭᱮᱫᱟ ᱦᱮᱸ ᱟᱫᱚ ᱱᱤᱭᱟᱹᱵᱟᱨ ᱫᱚ ᱚᱱᱟᱛᱮ ᱱᱤᱭᱟᱹᱵᱟᱨ ᱫᱚ ᱚᱱᱟᱠᱚᱫᱚ ᱵᱟᱹᱧ ᱨᱚᱦᱚᱭᱟᱧ ᱢᱮᱱᱫᱟ ᱦᱩᱲᱩᱜᱤᱧ ᱨᱚᱦᱚᱭᱟ ᱵᱟᱝ ᱟᱫᱚ ᱟᱢᱫᱚ ᱴᱷᱤᱠᱜᱮᱢ ᱞᱟᱹᱭᱮᱫᱟ ᱴᱷᱤᱠᱜᱮᱢ ᱞᱟᱹᱭᱮᱫᱟ ᱡᱮ ᱤᱧ ᱤᱧ ᱨᱚᱦᱚᱭ ᱵᱟᱲᱟᱭᱮᱫ ᱠᱟᱱᱛᱟᱦᱮᱸᱫ ᱼᱟ ᱯᱨᱚᱛᱛᱮᱠ ᱵᱚᱪᱷᱚᱨᱤᱧ ᱨᱚᱦᱚᱭᱮᱫ ᱠᱟᱱ ᱛᱟᱦᱮᱸᱫᱼᱟ ᱟᱫᱚ ᱱᱤᱭᱟᱹ ᱵᱟᱨ ᱫᱚ ᱚᱱᱟ ᱮᱞᱟᱠᱟᱨᱮ ᱡᱚᱛᱚᱦᱚᱲ ᱦᱩᱲᱩᱠᱩ ᱨᱚᱦᱚᱭᱮᱫᱟ ᱟᱫᱚ ᱤᱧᱫᱚ ᱪᱮᱠᱟᱧ ᱨᱚᱦᱚᱭᱟ ᱛᱟᱦᱚᱞᱮᱢᱟ ᱵᱟᱝ ᱦᱩᱭᱩᱜ ᱛᱤᱧᱡᱮ ᱜᱚᱡᱚᱜ ᱛᱤᱧᱟᱹᱛᱚ ᱥᱟᱨᱟ ᱵᱚᱪᱷᱚᱨ ᱫᱟᱜᱽ ᱛᱟᱦᱮᱸᱱᱟ